ᱥᱚᱨᱠᱟᱨ ᱠᱷᱚᱱ ᱪᱟᱹᱥᱤ ᱞᱟᱹᱜᱤᱫ ᱥᱩᱵᱤᱫᱷᱟ ᱥᱮ ᱨᱤᱱ ᱵᱟᱵᱚᱫ ᱛᱤᱧ ᱞᱟᱹᱭᱟ ᱡᱮ ᱥᱚᱨᱠᱟᱨ ᱥᱚᱵᱽ ᱥᱚᱢᱚᱭ ᱞᱟᱹᱠᱛᱤ ᱠᱟᱱ ᱛᱟᱭᱟ ᱪᱟᱹᱥᱤ ᱵᱚᱭᱦᱟ ᱠᱚ ᱥᱮ ᱪᱟᱹᱥᱤ ᱞᱟᱹᱜᱤᱫ ᱩᱱᱠᱩ ᱜᱚᱲᱚᱜᱚᱯᱚᱲ ᱮᱢ ᱡᱮᱢᱚᱱ ᱩᱱᱠᱩ ᱪᱟᱥ ᱞᱟᱦᱟᱨᱮ ᱨᱤᱱ ᱮᱢᱚᱜ ᱥᱚᱨᱠᱟᱨᱟᱜ ᱡᱟᱹᱨᱩᱲᱟ ᱟᱨ ᱩᱱᱠᱩ ᱨᱤᱱ ᱮᱢ ᱠᱟᱛᱮᱫ ᱦᱚᱸ ᱡᱩᱫᱤ ᱵᱟᱠᱚ ᱥᱳᱫᱷ ᱫᱟᱲᱮᱭᱟᱜ ᱠᱷᱟᱱ ᱚᱱᱟ ᱨᱤᱱ ᱪᱮᱛᱟᱱ ᱨᱮ ᱡᱟᱦᱟᱸ ᱨᱤᱱ ᱠᱚ ᱦᱟᱛᱟᱣᱟ ᱚᱱᱟ ᱪᱮᱛᱟᱱ ᱨᱮ ᱥᱟᱵᱽᱥᱤᱴᱤ ᱮᱢᱚᱜ ᱥᱮ ᱚᱱᱟ ᱢᱩᱠᱩᱵ ᱞᱟᱹᱜᱤᱫ ᱛᱮ ᱨᱤᱱ ᱢᱩᱠᱩᱵ ᱞᱟᱹᱜᱤᱛ ᱛᱮ ᱡᱟᱦᱟᱱᱟᱜ ᱵᱚᱱᱫᱳᱵᱚᱥᱛ ᱥᱚᱨᱠᱟᱨᱟᱜ ᱯᱟᱦᱴᱟ ᱥᱮᱫ ᱠᱷᱚᱱ ᱵᱮᱵᱚᱥᱛᱷᱟ ᱦᱟᱛᱟᱣ ᱫᱚᱨᱠᱟᱨᱟ ᱡᱟᱛᱮ ᱠᱟᱭᱛᱮ ᱩᱱᱠᱩ ᱪᱟᱹᱥᱤ ᱪᱟᱥ ᱚᱠᱛᱚ ᱥᱮ ᱥᱚᱢᱚᱭ ᱨᱮ ᱥᱮ ᱪᱟᱥ ᱯᱚᱨ ᱡᱟᱦᱟᱱᱟᱜ ᱮᱴᱠᱮᱴᱚᱬᱮ ᱢᱩᱥᱠᱤᱞ ᱨᱮ ᱪᱟᱥ ᱵᱟᱵᱚᱫ ᱨᱮ ᱥᱮ ᱵᱟᱵᱚᱫ ᱛᱮ ᱵᱟᱠᱚ ᱯᱟᱲᱟᱜ ᱢᱟ ᱱᱚᱝᱠᱟ ᱞᱮᱠᱟᱱ ᱵᱮᱵᱚᱥᱛᱷᱟ ᱦᱟᱛᱟᱣ ᱞᱮᱠᱷᱟᱱ ᱠᱷᱩᱵᱽ ᱵᱷᱟᱜᱮ ᱦᱩᱭᱩᱜᱼᱟ ᱟᱨ ᱟᱨᱦᱚᱸ ᱤᱧᱟᱹᱜ ᱡᱟᱦᱟᱸ ᱪᱟᱹᱥᱤ ᱪᱟᱹᱥᱤ ᱵᱟᱵᱚᱫ ᱛᱮ ᱤᱧᱟᱹᱜ ᱦᱩᱫᱤᱥ ᱫᱚ ᱥᱮ ᱟᱸᱥ ᱫᱚ ᱱᱚᱣᱟ ᱠᱟᱱ ᱛᱤᱧᱟᱹ ᱡᱮ ᱪᱟᱹᱥᱤ ᱵᱚᱭᱦᱟ ᱠᱚ ᱡᱚᱛᱚ ᱠᱚᱜᱮ ᱡᱟᱦᱟᱸᱭ ᱠᱚ ᱪᱟᱥᱼᱵᱟᱥ ᱠᱟᱛᱮᱫ ᱡᱤᱵᱤᱠᱟ ᱥᱮ ᱡᱤᱭᱚᱱ ᱠᱚ ᱠᱷᱮᱢᱟᱣᱟ ᱩᱱᱠᱩ ᱞᱟᱹᱜᱤᱫ ᱥᱚᱨᱠᱟᱨ ᱯᱟᱥᱴᱟ ᱥᱮᱱ ᱠᱷᱚᱱ ᱢᱤᱫᱴᱤᱱ ᱵᱤᱢᱟ ᱥᱮ ᱤᱱᱥᱩᱨᱮᱱᱥ ᱪᱟᱥ ᱪᱮᱛᱟᱱ ᱨᱮ ᱯᱷᱚᱥᱚᱞ ᱪᱮᱛᱟᱱ ᱨᱮ ᱟᱠᱚᱣᱟᱜ ᱦᱚᱨ ᱥᱮ ᱦᱚᱲᱢᱚ ᱪᱮᱛᱟᱱ ᱨᱮ ᱤᱱᱥᱩᱨᱮᱱᱥ ᱥᱮ ᱵᱤᱢᱟ ᱥᱚᱨᱠᱟᱨ ᱯᱟᱥᱴᱟ ᱥᱮᱱ ᱠᱷᱚᱱ ᱯᱷᱤᱨᱤ ᱛᱮᱠᱚ ᱧᱟᱢ ᱞᱮᱠᱷᱟᱱ ᱠᱷᱩᱵᱽ ᱵᱷᱟᱜᱮ ᱦᱩᱭᱩᱜ ᱛᱟᱠᱚᱣᱟ ᱢᱮᱱᱛᱮ ᱤᱧᱟᱹᱜ ᱦᱩᱫᱤᱥ ᱟᱨ ᱪᱤᱱᱛᱟᱹ ᱵᱷᱟᱵᱽᱱᱟ ᱛᱤᱧ ᱫᱚ